ᱥᱟᱹᱲᱤ ᱵᱟᱸᱫᱮ ᱫᱚ ᱵᱷᱟᱜᱮ ᱫᱚ ᱵᱟᱹᱧ ᱵᱩᱡᱟ ᱪᱮᱫᱟᱜ ᱥᱮ ᱥᱟᱹᱲᱤᱫᱚ ᱟᱹᱰᱤ ᱨᱚᱠᱚᱢ ᱛᱟᱲᱟᱢ ᱨᱮ ᱪᱷᱟᱸᱫᱟ ᱦᱩᱭᱩᱜᱼᱟ ᱜᱟᱹᱰᱤ ᱠᱚᱨᱮ ᱫᱮᱡᱚᱜ ᱦᱚᱸ ᱚᱥᱩᱵᱤᱫᱷᱟ ᱢᱮᱱᱟᱜ ᱟᱱᱟᱝ ᱟᱧᱪᱟᱨ ᱠᱚ ᱡᱷᱟᱹᱞᱤ ᱞᱮᱱ ᱠᱷᱟᱱ ᱚᱱᱟ ᱦᱚᱸ ᱟᱹᱰᱤ ᱢᱟᱨᱟᱝ ᱵᱤᱯᱚᱫ ᱦᱩᱭᱩᱜᱼᱟ ᱚᱱᱟᱛᱮ ᱥᱟᱹᱲᱤ ᱠᱚᱫᱚ ᱵᱟᱝᱜᱤᱧ ᱠᱩᱥᱤᱭᱟᱜ ᱠᱟᱱᱟ ᱮᱴᱟᱜ ᱡᱤᱱᱤᱥ ᱠᱷᱟᱱ ᱫᱚ ᱪᱩᱲᱤᱫᱟᱨ ᱠᱚᱫᱚ ᱚᱱᱟᱫᱚ ᱦᱚᱨᱚᱜ ᱨᱮ ᱥᱩᱵᱤᱫᱷᱟ ᱦᱮᱱᱟᱼᱟ ᱚᱱᱟᱛᱮ ᱤᱧᱫᱚ ᱥᱟᱹᱲᱤ ᱫᱚ ᱵᱟᱝᱜᱮ ᱵᱟᱸᱫᱮ ᱵᱩᱡᱦᱟᱹᱣᱤᱧ ᱠᱟᱱᱟ